ᱦᱮᱸ ᱦᱮᱞᱳ ᱤᱧᱜᱮ ᱤᱧᱜᱮ ᱤᱧᱜᱮ ᱱᱚᱛᱮ ᱦᱚᱨᱤᱫᱟᱥᱯᱩᱨ ᱥᱮᱫ ᱨᱮᱱ ᱢᱚᱡᱽᱯᱩᱨ ᱢᱚᱡᱽᱯᱩᱨ ᱥᱮᱫ ᱞᱟᱜᱟᱣ ᱠᱟᱜᱼᱟ ᱟᱢ ᱴᱷᱮᱱ ᱤᱭᱟᱹ ᱫᱚᱠᱟᱱᱮᱢ ᱡᱷᱤᱡ ᱠᱟᱫᱟ ᱥᱮ ᱵᱟᱝ ᱢᱮᱱᱫᱟᱹᱧ ᱪᱚᱯᱯᱚᱞ ᱫᱚᱠᱟᱱᱮᱢ ᱡᱷᱤᱡ ᱠᱟᱫᱟ ᱥᱮ ᱵᱟᱝ ᱡᱩᱛᱟᱹ ᱫᱚᱠᱟᱱ ᱚ ᱦᱮᱸ ᱚᱱᱟᱜᱮ ᱵᱚᱞᱮ ᱡᱩᱛᱟᱹ ᱡᱟᱹᱨᱩᱲᱚᱜ ᱠᱟᱱᱟ ᱟᱫᱚ ᱛᱤᱱᱟᱹᱜ ᱨᱚᱠᱚᱢ ᱡᱩᱛᱟᱹ ᱢᱮᱱᱟᱜ ᱛᱟᱞᱟᱝᱟ ᱟᱪᱪᱷᱟ ᱱᱚᱢᱵᱚᱨ ᱫᱚ ᱤᱱᱟᱹ ᱪᱷᱚᱭ ᱱᱚᱢᱵᱚᱨ ᱜᱟᱱ ᱡᱩᱛᱟᱹ ᱟᱨ ᱠᱟᱹᱴᱤᱡ ᱜᱤᱫᱽᱨᱟᱹ ᱵᱟᱠᱷᱨᱟ ᱦᱚᱸ ᱢᱤᱫᱴᱮᱱ ᱜᱟᱱ ᱤᱱᱠᱟ ᱯᱟᱸᱪ ᱪᱷᱚ ᱵᱚᱪᱷᱚᱨ ᱨᱮᱱ ᱚ ᱦᱮᱸ ᱚ ᱟᱪᱪᱷᱟ ᱦᱮᱸ ᱯᱚᱨᱚᱵᱽ ᱥᱤᱡᱮᱱ ᱫᱚ ᱟᱫᱚ ᱮᱱᱦᱚᱸ ᱧᱟᱢᱚᱜ ᱜᱮᱭᱟ ᱡᱩᱫᱤ ᱱᱤᱛᱚᱜ ᱤᱧ ᱪᱟᱞᱣ ᱞᱮᱱᱠᱷᱟᱱ ᱟᱫᱚ ᱪᱮᱫ ᱪᱟᱞᱟᱣ ᱢᱟᱧ ᱪᱟᱞᱟᱜ ᱜᱮᱭᱟ ᱟᱫᱚ ᱪᱮᱫᱠᱟ ᱪᱚᱢ ᱫᱟᱢᱮᱫ ᱛᱟᱞᱟᱝ ᱪᱮᱫ ᱞᱮᱠᱟ ᱛᱤᱱᱟᱹᱜ ᱨᱚᱠᱚᱢ ᱡᱩᱛᱟᱹ ᱢᱮᱱᱟᱜᱼᱟ ᱤᱭᱟᱹ ᱯᱟᱱᱟᱦᱤ ᱢᱮᱱᱫᱟᱹᱧ ᱯᱟᱱᱟᱦᱤ ᱛᱤᱱᱟᱹᱜ ᱨᱚᱠᱚᱢ ᱢᱮᱱᱟᱜ ᱠᱟᱫᱟ ᱦᱮᱸ ᱡᱮᱢᱚᱱ ᱱᱮᱛᱟᱨ ᱫᱚ ᱱᱮᱛᱟᱨ ᱫᱚᱧ ᱢᱮᱱᱫᱟ ᱱᱮᱛᱟᱨ ᱢᱟ ᱤᱭᱟᱹ ᱫᱤᱱ ᱠᱟᱱ ᱱᱮᱛᱟᱨ ᱢᱟ ᱨᱮᱭᱟᱲ ᱢᱟ ᱪᱟᱵᱟᱭᱮᱱ ᱟᱭᱢᱟ ᱫᱤᱱ ᱨᱮ ᱱᱮᱛᱟᱨ ᱢᱟ ᱥᱤᱛᱩᱝ ᱫᱤᱱ ᱠᱟᱱ ᱟᱫᱚ ᱡᱮᱢᱚᱱ ᱦᱚᱨᱚᱜ ᱫᱟᱲᱮᱭᱟᱜᱼᱟᱹᱧ ᱚᱱᱠᱟᱱᱟᱜ ᱡᱮᱢᱚᱱ ᱟᱹᱰᱤ ᱞᱚᱞᱚ ᱫᱚ ᱡᱮᱢᱚᱱ ᱵᱟᱝ ᱟᱹᱭᱠᱟᱹᱜ ᱦᱮᱸ ᱚᱱᱠᱟᱱᱟᱜ ᱢᱮᱱᱟᱜ ᱜᱮᱭᱟ ᱟᱨ ᱜᱤᱫᱽᱨᱟᱹ ᱠᱚᱣᱟᱜ ᱢᱟ ᱦᱮᱸ ᱟᱨ ᱜᱤᱫᱽᱨᱟᱹ ᱠᱚᱣᱟᱜ ᱦᱚᱸ ᱢᱮᱱᱟᱜ ᱜᱮᱭᱟ ᱚᱱᱟ ᱤᱭᱟᱹ ᱪᱟᱯᱚᱞ ᱧᱟᱢᱚᱜ ᱜᱮᱭᱟ ᱤᱱᱠᱟᱹ ᱯᱟᱸᱪ ᱪᱷᱚᱭ ᱵᱚᱪᱷᱚᱨ ᱨᱮᱱ ᱜᱤᱫᱽᱨᱟᱹ ᱠᱟᱱᱟᱭ ᱵᱚᱞᱮ ᱛᱤᱱᱟᱹᱜ ᱱᱚᱢᱵᱚᱨ ᱠᱟᱱᱟ ᱟᱫᱚ ᱠᱚ ᱦᱚᱨᱚᱜᱟ ᱚᱱᱟ ᱛᱚ ᱱᱤᱛᱚᱜ ᱦᱮᱸ ᱚᱱᱠᱟ ᱜᱮ ᱜᱤᱫᱽᱨᱟᱹ ᱠᱚ ᱛᱤᱱᱟᱹᱜ ᱱᱟᱢᱵᱟᱨ ᱠᱚ ᱦᱚᱨᱚᱜ ᱵᱟᱲᱟᱭᱟ ᱮᱱᱛᱮᱫ ᱫᱚᱥ ᱵᱟᱨᱚ ᱱᱚᱢᱵᱚᱨ ᱟᱫᱚ ᱟᱹᱰᱤ ᱟᱭᱢᱟ ᱫᱟᱢ ᱨᱮᱭᱟᱜ ᱫᱚ ᱵᱟᱹᱧ ᱦᱟᱛᱟᱣ ᱛᱟᱞᱟᱝᱟ ᱡᱟᱜᱮ ᱰᱮ ᱲᱥᱚ ᱫᱩᱥᱚ ᱜᱟᱱ ᱨᱮᱭᱟᱜ ᱨᱮᱸᱜᱮᱡ ᱦᱚᱲ ᱛᱚ ᱚᱠᱟᱨᱮ ᱱᱮᱛᱟᱨ ᱠᱟᱹᱢᱤ ᱦᱚᱸ ᱵᱟᱝ ᱧᱟᱢᱚᱜ ᱠᱟᱱᱟ ᱱᱚᱜᱼᱚᱭ ᱟᱭᱢᱟ ᱥᱤᱛᱩᱝ ᱢᱟ ᱱᱮᱛᱟᱨ ᱠᱟᱡᱟᱠ ᱥᱤᱛᱩᱝ ᱠᱟᱱ ᱚᱠᱟᱨᱮᱢ ᱠᱟᱹᱢᱤᱭᱟ ᱱᱮᱛᱟᱨ ᱫᱚ ᱠᱷᱚᱨᱟ ᱫᱤᱱ ᱫᱚ ᱱᱚᱛᱮ ᱢᱟ ᱟᱠᱟᱞ ᱦᱚᱸ ᱱᱚᱜᱼᱚᱭ ᱟᱠᱟᱞᱮᱜ ᱠᱟᱱ ᱠᱟᱹᱢᱤ ᱠᱚᱦᱚᱸ ᱵᱟᱝ ᱧᱟᱢᱚᱜ ᱠᱟᱱᱟ ᱟᱫᱚ ᱚᱱᱟᱛᱮ ᱚᱱᱟᱛᱤᱧ ᱢᱮᱱᱟ ᱠᱚᱢ ᱫᱟᱢ ᱨᱮᱭᱟᱜ ᱜᱮ ᱱᱤᱭᱟᱹᱵᱟᱨ ᱫᱚ ᱦᱮᱸ ᱟᱫᱚ ᱟᱪᱪᱷᱟ ᱦᱮᱸ ᱟᱪᱪᱷᱟ ᱴᱷᱤᱠ ᱜᱮᱭᱟ ᱚᱱᱮ ᱚᱱᱮ ᱢᱚᱦᱮᱥᱯᱩᱨ ᱠᱷᱚᱱ ᱚᱱᱟ ᱢᱳᱲ ᱠᱷᱚᱱ ᱫᱚ ᱚᱠᱟ ᱥᱮᱫ ᱪᱟᱞᱟᱜ ᱦᱩᱭᱩᱜᱼᱟ ᱚᱱᱟ ᱚᱱᱛᱮ ᱜᱮ ᱦᱮᱸ ᱦᱮᱸ ᱦᱮᱸ ᱚᱸᱰᱮᱜᱤᱧ ᱪᱟᱞᱟᱜᱼᱟ ᱦᱟᱸᱜ ᱵᱟᱝ ᱟᱨ ᱦᱟᱸᱜ ᱦᱚᱲᱤᱧ ᱠᱩᱞᱤ ᱠᱚᱣᱟ ᱦᱟᱸᱜ ᱚᱱᱟ ᱧᱩᱛᱩᱢ ᱦᱟᱸᱜ ᱦᱮᱸ ᱴᱷᱤᱠ ᱜᱮᱭᱟ ᱛᱚᱵᱮᱧ ᱪᱟᱞᱟᱜ ᱛᱟᱞᱟᱝᱟ ᱛᱮᱦᱮᱧ ᱛᱮᱦᱮᱧ ᱢᱟ ᱮᱱᱛᱮᱫ ᱚᱥᱚᱢᱟᱹᱭ ᱜᱟᱯᱟ ᱜᱟᱱ ᱦᱟᱸᱜ ᱢᱮᱭᱟᱝ ᱜᱟᱱ ᱦᱮᱸ ᱢᱟ ᱴᱷᱤᱠ ᱜᱮᱭᱟ ᱛᱟᱦᱞᱮ ᱦᱳᱭ ᱦᱮᱸ ᱦᱮᱸ ᱢᱟ